ᱱᱚᱣᱟ ᱵᱷᱟᱨᱚᱛ ᱨᱮᱭᱟᱜ ᱨᱟᱡᱽᱟᱹᱨᱤ ᱱᱤᱭᱮ ᱛᱮᱫᱚ ᱵᱮᱥᱤ ᱠᱤᱪᱷᱩ ᱫᱚ ᱵᱟᱹᱧ ᱵᱟᱲᱟᱭᱟ ᱛᱚᱵᱮ ᱱᱤᱭᱟᱹᱜᱤᱧ ᱵᱟᱲᱟᱭᱟ ᱡᱮ ᱟᱵᱚ ᱱᱚᱣᱟ ᱯᱚᱪᱷᱤᱢ ᱵᱚᱝᱜᱚ ᱨᱮᱱ ᱡᱟᱦᱟᱸᱭ ᱫᱚ ᱫᱨᱳᱣᱯᱚᱫᱤ ᱢᱩᱨᱢᱩ ᱩᱱᱤ ᱠᱩᱲᱤ ᱜᱤᱫᱽᱨᱟᱹ ᱦᱚᱭᱮ ᱛᱮᱭ ᱟᱹᱰᱤ ᱥᱟᱺᱜᱤᱧᱮ ᱥᱮᱱ ᱫᱟᱲᱮ ᱠᱟᱫᱟ ᱟᱨ ᱥᱟᱺᱜᱤᱧ ᱥᱮᱱ ᱫᱟᱲᱮ ᱦᱚᱛᱮᱡᱛᱮ ᱢᱟᱱᱮ ᱟᱹᱰᱤ ᱟᱹᱰᱤ ᱥᱟᱺᱜᱤᱧ ᱥᱟᱺᱜᱤᱧ ᱨᱮᱱ ᱦᱚᱲᱠᱚ ᱩᱨᱩᱢᱮᱭᱟ ᱵᱤᱦᱟᱨ ᱟᱥᱟᱢ ᱠᱚᱨᱮᱱ ᱟᱹᱰᱤ ᱢᱟᱱᱮ ᱩᱱᱤ ᱩᱱᱟᱹᱜ ᱥᱟᱺᱜᱤᱧ ᱥᱮᱱ ᱫᱟᱲᱮᱭᱟᱠᱟᱜ ᱛᱮᱜᱮ ᱟᱹᱰᱤᱜᱟᱱ ᱦᱚᱲᱠᱚ ᱩᱨᱩᱢᱮᱭᱟ ᱟᱹᱰᱤ ᱥᱟᱺᱜᱤᱧ ᱥᱟᱺᱜᱤᱧ ᱠᱚᱨᱮᱱ ᱚᱱᱟ ᱪᱮᱞᱮᱜ ᱤᱧ ᱦᱚᱸ ᱫᱨᱳᱣᱯᱚᱫᱤ ᱢᱩᱨᱢᱩ ᱫᱚ ᱟᱹᱰᱤᱧ ᱠᱩᱥᱤᱭᱟᱭᱟ ᱟᱨ ᱩᱱᱤ ᱞᱮᱠᱟ ᱤᱧ ᱦᱚᱸᱧ ᱪᱟᱹᱭᱟ ᱡᱮ ᱤᱧᱦᱚᱸ ᱩᱱᱟᱹᱜ ᱥᱟᱺᱜᱤᱧ ᱤᱧ ᱥᱮᱱ ᱫᱟᱲᱮᱭᱟᱜ ᱢᱟ ᱱᱤᱡᱮᱨᱟᱜ ᱤᱪᱪᱷᱟᱹ ᱢᱮᱱᱟᱜ ᱜᱮᱭᱟ ᱛᱚ ᱩᱱᱠᱩ ᱛᱚᱵᱮ ᱠᱷᱟᱡ ᱦᱚᱸ ᱜᱚᱲᱚᱥᱚᱯᱚᱦᱚᱫᱽ ᱡᱟᱦᱟᱸᱭ ᱜᱮ ᱢᱟᱱᱮ ᱮᱢ ᱫᱟᱲᱮ ᱠᱚᱣᱟᱧ ᱟᱨ ᱱᱤᱡᱮᱨᱟᱜ ᱤᱪᱪᱷᱟᱹ ᱫᱚ ᱢᱮᱱᱟᱜ ᱜᱮᱭᱟ ᱩᱱᱟᱹᱜ ᱫᱨᱳᱣᱯᱚᱫᱤ ᱢᱩᱨᱢᱩ ᱦᱚᱸ ᱟᱹᱰᱤ ᱥᱟᱺᱜᱤᱧ ᱥᱮᱱ ᱫᱟᱲᱮᱭ ᱠᱟᱜ ᱛᱮ ᱯᱮᱯᱟᱨ ᱠᱚᱨᱮ ᱪᱷᱟᱯᱟᱣ ᱠᱟᱱᱟ ᱡᱚᱛᱚ ᱨᱮᱜᱮ ᱵᱚᱱ ᱧᱮᱞᱮ ᱠᱟᱱᱟ ᱯᱮᱯᱟᱨ ᱠᱚᱨᱮ ᱦᱚᱸ ᱡᱟᱦᱟᱸ ᱫᱚ ᱵᱳᱭ ᱠᱚᱨᱮ ᱦᱚᱸ ᱡᱚᱛᱚ ᱨᱮᱜᱮ ᱵᱚᱱ ᱧᱮᱞᱮ ᱠᱟᱱᱟ ᱟᱨᱚ ᱛᱚ ᱚᱱᱟ ᱡᱟᱞᱟ ᱤᱧᱦᱚᱸ ᱫᱨᱳᱣᱯᱚᱫᱤ ᱢᱩᱨᱢᱩᱧ ᱠᱩᱥᱤᱭᱟᱭᱟ ᱟᱨ ᱮᱴᱟᱜ ᱠᱚᱫᱚ ᱚᱱᱠᱟᱫᱚ ᱵᱟᱝ ᱛᱚ ᱤᱧᱟᱹᱜ ᱤᱭᱟᱹᱫᱚ ᱫᱨᱳᱣᱯᱚᱫᱤ ᱢᱩᱨᱢᱩᱜᱮ ᱛᱚ ᱤᱱᱟᱹᱜᱮᱧ ᱵᱟᱲᱟᱭᱟ ᱤᱧᱫᱚ ᱵᱮᱥᱤ ᱠᱤᱪᱷᱩ ᱩᱱᱟᱹᱜ ᱫᱚ ᱵᱟᱹᱧ ᱵᱟᱲᱟᱭᱟ ᱟᱨ ᱩᱱᱠᱩ ᱥᱟᱶ ᱧᱟᱯᱟᱢ ᱦᱩᱭ ᱞᱮᱱᱠᱷᱟᱡ ᱫᱚ ᱟᱹᱰᱤ ᱵᱷᱟᱜᱮ ᱜᱮᱧ ᱵᱩᱡᱽ ᱠᱮᱭᱟ ᱤᱧᱦᱚᱸ ᱟᱨ ᱠᱩᱞᱤ ᱵᱟᱲᱟ ᱠᱚ ᱦᱩᱭ ᱠᱚᱜ ᱠᱮᱜᱮᱭᱟ ᱚᱱᱮᱠ ᱠᱤᱪᱷᱩ ᱧᱟᱯᱟᱢ ᱦᱩᱭ ᱞᱮᱱᱠᱷᱟᱡ ᱫᱚ ᱤᱱᱟᱹᱜᱮ ᱠᱩᱠᱞᱤ ᱠᱮᱜᱮᱭᱟᱹᱧ ᱚᱱᱮᱠ ᱡᱮ ᱪᱮᱫ ᱞᱮᱠᱟ ᱟᱯᱮ ᱩᱱᱟᱹᱜ ᱥᱟᱺᱜᱤᱧ ᱯᱮ ᱥᱮᱱ ᱫᱟᱲᱮᱭ ᱠᱟᱫᱟ ᱤᱧᱦᱚᱸ ᱛᱚᱵᱮ ᱠᱷᱟᱡ ᱚᱱᱠᱟᱜᱮ ᱫᱤᱥᱟᱹᱭᱟᱹᱧ ᱢᱟᱱᱮ ᱱᱤᱡᱮᱨ ᱤᱪᱪᱷᱟᱹ ᱫᱚ ᱚᱱᱮᱠ ᱢᱮᱱᱟᱜ ᱜᱮᱭᱟ ᱪᱟᱞᱟᱜ ᱞᱟᱹᱜᱤᱫ ᱛᱮ ᱩᱱᱟᱹᱜ ᱥᱟᱺᱜᱤᱧ ᱛᱚᱵᱮ ᱠᱷᱟᱡ ᱫᱨᱳᱣᱯᱚᱫᱤ ᱢᱩᱨᱢᱩ ᱞᱮᱠᱟ ᱱᱤᱦᱚᱲ ᱦᱚᱸ ᱚᱱᱠᱟᱜᱮ ᱩᱨᱩᱢ ᱢᱮᱭᱟ ᱠᱚ ᱯᱮᱯᱟᱨ ᱨᱮᱢ ᱪᱷᱟᱯᱟᱜᱼᱟ ᱵᱳᱭ ᱨᱮᱢ ᱪᱷᱟᱯᱟᱜᱼᱟ ᱡᱚᱛᱚ ᱨᱮᱜᱮ ᱠᱚ ᱧᱮᱞ ᱢᱮᱭᱟᱠᱚ ᱩᱨᱩᱢ ᱢᱮᱭᱟ ᱠᱚ ᱚᱱᱠᱟᱜᱮ ᱡᱩᱫᱤ ᱱᱚᱝᱠᱟ ᱤᱧ ᱦᱚᱸᱧ ᱫᱟᱲᱮᱭᱟᱜ ᱞᱮᱠᱷᱟᱡ ᱫᱚ ᱥᱮᱱ ᱫᱟᱲᱮᱭᱟᱜ ᱟᱹᱧ ᱟᱨ ᱪᱮᱫ ᱪᱚᱝ ᱟᱨ ᱤᱱᱟᱹᱜᱮ ᱵᱮᱥ ᱠᱤᱪᱷᱩ ᱫᱚ ᱩᱱᱟᱹᱜ ᱫᱚ ᱵᱟᱹᱧ ᱵᱟᱲᱟᱭᱟ ᱤᱱᱟᱹᱜᱮ ᱤᱧ ᱫᱩᱧ ᱵᱟᱲᱟᱭᱟ